ᱫᱟᱜ ᱨᱮ ᱟᱵᱚ ᱵᱚ ᱯᱟᱭᱨᱟᱜ ᱠᱟᱱ ᱫᱚ ᱫᱟᱜ ᱨᱮᱫᱚ ᱟᱹᱰᱤ ᱦᱩᱥᱭᱟᱹᱨ ᱫᱟᱜ ᱨᱮᱫᱚ ᱡᱟᱹᱱᱩᱢ ᱦᱚᱸ ᱛᱟᱦᱮᱱᱟ ᱫᱷᱤᱨᱤ ᱦᱚᱸ ᱛᱟᱦᱮᱱᱟ ᱟᱨ ᱠᱷᱚᱪᱟ ᱠᱚᱦᱚᱸ ᱛᱟᱦᱮᱱ ᱜᱮᱭᱟ ᱚᱱᱟ ᱫᱚ ᱪᱮᱠᱟᱛᱮ ᱟᱵᱚ ᱵᱟᱵᱚ ᱧᱮᱞ ᱫᱟᱲᱮᱭᱟᱜᱼᱟ ᱫᱟᱜ ᱵᱷᱤᱛᱟᱹᱨ ᱨᱮᱭᱟᱜ ᱠᱟᱛᱷᱟ ᱠᱟᱱᱟ ᱫᱟᱜ ᱨᱮ ᱚᱱᱟᱛᱮ ᱩᱱᱩᱢᱚᱜ ᱨᱮᱦᱚᱸ ᱟᱢ ᱵᱟᱝᱵᱚ ᱯᱟᱭᱨᱟᱜ ᱨᱮᱦᱚᱸ ᱟᱹᱰᱤ ᱩᱥᱟᱹᱨ ᱛᱮ ᱵᱟᱹᱭ ᱵᱟᱹᱭ ᱛᱮ ᱟᱨ ᱵᱟᱠᱷᱟᱱ ᱫᱚ ᱱᱤᱡᱮᱨᱟᱜ ᱜᱮ ᱱᱚᱠᱥᱟᱱ ᱦᱩᱭᱩᱜᱼᱟ ᱫᱟᱜ ᱨᱮᱫᱚ ᱡᱟᱦᱟᱱ ᱠᱚᱦᱚᱸ ᱠᱚ ᱛᱟᱦᱮᱱ ᱜᱮᱭᱟ ᱚᱸᱰᱮ ᱢᱟ ᱵᱟᱵᱚ ᱧᱮᱞ ᱠᱟᱜᱼᱟ ᱫᱟᱜ ᱵᱷᱤᱛᱟᱹᱨᱮ ᱪᱤᱞᱤ ᱪᱚᱝ ᱪᱤᱞᱤ ᱵᱟᱝ ᱵᱤᱧ ᱠᱚᱦᱚᱸ ᱠᱚ ᱛᱟᱦᱮᱱ ᱜᱮᱭᱟ ᱟᱨ ᱵᱟᱠᱷᱟᱱ ᱡᱟᱦᱟᱱ ᱠᱚᱠᱚ ᱵᱤᱥᱟᱠᱛᱚ ᱡᱤᱱᱤᱥ ᱠᱚ ᱛᱟᱦᱮᱱ ᱜᱮᱭᱟ ᱫᱟᱜ ᱨᱮ ᱚᱱᱟ ᱦᱤᱥᱟᱹᱵ ᱛᱮ ᱫᱟᱜ ᱨᱮᱫᱚ ᱟᱹᱛᱷᱟᱹᱲᱤ ᱵᱟᱵᱚ ᱯᱟᱭᱨᱟᱜᱼᱟ ᱟᱨ ᱵᱟᱝ ᱵᱟᱵᱚ ᱩᱱᱩᱢᱚᱜᱼᱟ ᱡᱮᱢᱚᱱ ᱫᱤᱥᱟᱹ ᱦᱚᱸ ᱵᱟᱵᱚ ᱛᱟᱲᱟᱢᱟ ᱡᱟᱹᱱᱩᱢ ᱦᱚᱸ ᱛᱟᱦᱮᱱ ᱜᱮᱭᱟ ᱫᱷᱤᱨᱤ ᱦᱚᱸ ᱛᱟᱦᱮᱱ ᱜᱮᱭᱟ ᱫᱟᱜ ᱨᱮᱢᱟ ᱟᱵᱚ ᱢᱟ ᱪᱚᱯᱚᱞ ᱟᱛᱮ ᱢᱟ ᱵᱟᱵᱚ ᱛᱟᱲᱟᱢᱟ ᱜᱷᱩᱴᱩ ᱨᱮᱜᱮ ᱥᱮ ᱟᱵᱚ ᱰᱟᱦᱟᱨ ᱛᱮᱵᱚ ᱪᱟᱞᱟᱜ ᱡᱚᱠᱷᱚᱡ ᱪᱚᱯᱚᱞ ᱛᱮᱵᱚ ᱛᱟᱲᱟᱢᱟ ᱫᱚ ᱵᱟᱵᱚ ᱪᱤᱠᱟᱜᱼᱟ ᱟᱨ ᱫᱟᱜ ᱨᱮᱢᱟ ᱵᱟᱝᱜᱮ ᱫᱟᱜ ᱨᱮᱢᱟ ᱪᱚᱯᱚᱞ ᱦᱚᱸ ᱵᱟᱵᱚ ᱪᱚᱯᱚᱞᱚᱜᱼᱟ ᱪᱮᱪᱮᱫ ᱦᱚᱸ ᱵᱟᱝᱟ ᱚᱱᱟᱛᱮ ᱫᱟᱜ ᱨᱮ ᱡᱚᱠᱷᱚᱱ ᱵᱚ ᱩᱱᱩᱢᱚᱜ ᱵᱟᱝ ᱵᱚ ᱯᱟᱭᱨᱟ ᱟᱹᱰᱤ ᱩᱥᱟᱹᱨᱟ ᱛᱮ ᱵᱟᱠᱷᱟᱱ ᱱᱤᱡᱮᱨᱟᱜ ᱜᱮ ᱱᱚᱠᱥᱟᱱ ᱦᱩᱭᱩᱜᱼᱟ ᱛᱟᱵᱚᱱ